ᱤᱧ ᱦᱟᱹᱠᱩ ᱥᱟᱵ ᱪᱟᱞᱟᱜ ᱞᱟᱹᱜᱤᱫ ᱥᱟᱯᱲᱟᱣ ᱫᱚ ᱢᱚᱥᱟᱨᱤ ᱠᱚ ᱟᱨ ᱡᱟᱞᱟᱢ ᱠᱚ ᱠᱷᱟᱧᱪᱤ ᱠᱚ ᱤᱫᱤ ᱦᱟᱹᱠᱩ ᱥᱟᱵ ᱤᱧ ᱪᱟᱞᱟᱜᱼᱟ ᱚᱱᱟ ᱫᱚ ᱜᱟᱰᱟ ᱨᱮ ᱢᱩᱰᱩ ᱨᱮ ᱤᱫᱤ ᱠᱟᱛᱮᱫ ᱜᱟᱹᱨᱤ ᱠᱟᱛᱮᱫ ᱥᱮ ᱢᱚᱥᱟᱨᱤ ᱠᱚ ᱟᱨ ᱡᱟᱞᱟᱢ ᱠᱚ ᱚᱰᱟᱣ ᱠᱟᱛᱮᱫ ᱦᱟᱹᱠᱩᱧ ᱥᱟᱵ ᱠᱚᱣᱟ ᱚᱱᱟ ᱚᱠᱛᱚ ᱨᱮ ᱪᱟᱞᱟᱜ ᱡᱚᱠᱷᱚᱱ ᱫᱷᱚᱨᱚᱢ ᱟᱠᱷᱲᱟ ᱨᱮ ᱢᱮᱱ ᱵᱟᱲᱟ ᱠᱟᱛᱮᱫ ᱜᱮᱧ ᱪᱟᱞᱟᱜᱼᱟ ᱡᱮ ᱤᱧ ᱢᱟ ᱦᱟᱹᱠᱩ ᱥᱟᱵ ᱤᱧ ᱪᱟᱞᱟᱜ ᱠᱟᱱᱟ ᱱᱟᱭᱛᱮ ᱱᱟᱯᱟᱭᱛᱮᱧ ᱥᱟᱵ ᱫᱟᱲᱮ ᱟᱠᱚᱢᱟ ᱵᱟᱹᱲᱛᱤ ᱜᱮᱧ ᱥᱟᱵ ᱠᱚᱢᱟ ᱟᱨ ᱡᱷᱟᱹᱞᱤ ᱠᱚ ᱤᱫᱤ ᱠᱟᱛᱮᱫ ᱦᱚᱸ ᱦᱟᱹᱠᱩ ᱥᱟᱵ ᱫᱚᱞᱮ ᱪᱟᱞᱟᱜ ᱜᱮᱭᱟ ᱟᱨ ᱚᱱᱟ ᱠᱚ ᱟᱛᱮᱫ ᱜᱮ ᱡᱚᱛᱚ ᱦᱚᱲ ᱦᱟᱹᱠᱩ ᱥᱟᱵ ᱫᱚ ᱪᱟᱞᱟᱜ ᱟᱠᱚ ᱟᱨ ᱱᱟᱯᱟᱭ ᱛᱮᱜᱮ ᱥᱟᱵ ᱠᱟᱛᱮᱫ ᱚᱱᱟ ᱠᱚᱞᱮ ᱥᱟᱢᱴᱟᱣ ᱛᱚᱨᱟᱭᱟ ᱟᱨ ᱟᱹᱜᱩ ᱨᱩᱣᱟᱹᱲᱟ ᱟᱹᱜᱩ ᱨᱩᱣᱟᱹᱲ ᱠᱟᱛᱮᱫ ᱩᱱᱠᱩ ᱠᱚ ᱱᱟᱯᱟᱭ ᱛᱮ ᱦᱟᱹᱴᱤᱧ ᱠᱚᱣᱟ ᱟᱨ ᱡᱟᱦᱟᱸ ᱨᱚᱲ ᱟᱠᱟᱱᱟ ᱩᱱᱤ ᱦᱚᱸ ᱠᱟᱹᱴᱤᱡ ᱫᱚ ᱮᱢ ᱫᱚᱦᱲᱟ ᱟᱭ ᱜᱮ ᱦᱩᱭᱩᱜᱼᱟ ᱦᱟᱹᱠᱩ ᱥᱟᱵ ᱫᱚ ᱨᱟᱹᱥᱠᱟᱹ ᱜᱮ ᱥᱟᱸᱜᱮ ᱥᱟᱸᱜᱮ ᱪᱟᱞᱟᱜ ᱨᱮᱫᱚ ᱵᱩᱡᱷᱟᱹᱜᱼᱟ ᱟᱨ ᱱᱟᱯᱟᱭ ᱛᱮᱜᱮ ᱥᱟᱵ ᱵᱟᱲᱟ ᱠᱟᱛᱮᱫ ᱚᱲᱟᱜ ᱛᱮᱞᱮ ᱨᱩᱣᱟᱹᱲ ᱦᱤᱡᱩᱜᱼᱟ ᱚᱱᱮ ᱚᱱᱠᱟ ᱦᱟᱹᱠᱩ ᱥᱟᱵ ᱵᱟᱵᱚᱫ ᱠᱟᱛᱷᱟᱧ ᱞᱟᱹᱭ